ᱱᱚᱣᱟ ᱟᱹᱛᱩ ᱴᱚᱞᱟ ᱯᱟᱲᱟ ᱠᱚᱨᱮᱜ ᱡᱚᱛᱚ ᱢᱟᱹᱱᱢᱤ ᱢᱮᱱᱟᱜ ᱠᱚᱛᱟ ᱠᱚᱣᱟ ᱩᱱᱠᱩ ᱧᱮᱞ ᱠᱟᱛᱮᱜ ᱜᱮ ᱤᱧᱦᱚᱸ ᱚᱱᱮᱠᱴᱟ ᱰᱟᱝᱨᱤ ᱢᱮᱨᱚᱢ ᱥᱩᱠᱨᱤ ᱡᱩᱫᱤ ᱡᱚᱛᱚᱜᱮ ᱟᱹᱥᱩᱞ ᱫᱚᱦᱚ ᱦᱩᱭ ᱟᱠᱟᱱᱟ ᱮᱱᱠᱷᱟᱱ ᱩᱱᱠᱩ ᱩᱱᱠᱩᱣᱟᱜ ᱫᱚ ᱥᱮᱛᱟᱜ ᱥᱮᱱ ᱰᱟᱝᱨᱤ ᱫᱚ ᱡᱚᱢᱟᱜ ᱮᱢᱟᱠᱚ ᱦᱩᱭᱩᱜᱼᱟ ᱰᱟᱝᱨᱤ ᱵᱩᱥᱩᱵ ᱮᱢᱟ ᱠᱚ ᱦᱩᱭᱩᱜᱼᱟ ᱢᱮᱨᱚᱢ ᱠᱷᱟᱡ ᱫᱚ ᱯᱟᱞᱦᱟ ᱮᱢᱟ ᱠᱚ ᱦᱩᱭᱩᱜᱼᱟ ᱥᱩᱠᱨᱤ ᱠᱷᱟᱱᱫᱚ ᱫᱟᱠᱟ ᱮᱢᱟᱠᱚ ᱦᱩᱭᱩᱜᱼᱟ ᱫᱟᱜ ᱢᱟᱹᱲᱤ ᱮᱢᱟᱠᱚ ᱦᱩᱭᱩᱜᱼᱟ ᱮᱱᱠᱷᱟᱱ ᱟᱨᱚ ᱰᱟᱝᱨᱤ ᱰᱟᱝᱨᱤ ᱢᱮᱨᱚᱢᱟᱜ ᱨᱳᱜᱽ ᱨᱳᱜᱽ ᱟᱡᱟᱨ ᱦᱩᱭᱩᱜ ᱛᱟᱠᱚᱣᱟ ᱨᱳᱜᱽ ᱟᱡᱟᱨ ᱠᱷᱚᱱ ᱵᱟᱧᱪᱟᱣ ᱞᱟᱹᱜᱤᱫ ᱛᱮ ᱰᱟᱠᱛᱟᱨ ᱞᱟᱜᱟᱣ ᱠᱚ ᱦᱩᱭᱩᱜᱼᱟ ᱡᱮᱢᱚᱱ ᱰᱟᱝᱨᱤᱭᱟᱜ ᱫᱚ ᱠᱷᱩᱨᱭᱟᱹ ᱨᱚᱜᱽ ᱦᱩᱭᱩᱜ ᱛᱟᱠᱚᱣᱟ ᱥᱩᱠᱨᱤᱭᱟᱜ ᱫᱚ

ᱢᱚᱪᱟ ᱯᱷᱩᱞᱟᱹᱜ ᱛᱟᱠᱚᱣᱟ ᱢᱮᱨᱚᱢᱟᱜ ᱢᱮᱨᱚᱢᱟᱜ ᱫᱚ ᱪᱤᱲᱤᱨ ᱨᱳᱜᱽ ᱦᱩᱭᱩᱜ ᱛᱟᱠᱚᱣᱟ ᱪᱤᱲᱤᱨ ᱟᱠᱚ ᱮᱱᱠᱷᱟᱱ ᱚᱱᱟᱠᱚ ᱞᱟᱹᱜᱤᱫᱛᱮ ᱛᱤᱱ ᱢᱟᱥ ᱯᱚᱨ ᱯᱚᱨ ᱵᱷᱮᱠᱥᱤᱱ ᱮᱢᱟᱠᱚ ᱦᱩᱭᱩᱜᱼᱟ ᱚᱱᱟ ᱨᱚᱜᱽ ᱠᱷᱚᱱ ᱢᱩᱠᱛᱤ ᱠᱚ ᱧᱟᱢᱟ